ᱟᱛᱳ ᱫᱤᱥᱚᱢ ᱛᱟᱞᱟᱨᱮ ᱠᱷᱚᱵᱚᱨ ᱛᱟᱞᱟᱛᱮ ᱟᱛᱳ ᱴᱚᱴᱷᱟ ᱨᱮᱱᱟᱜ ᱠᱷᱚᱵᱚᱨ ᱠᱚᱨᱮ ᱠᱤ ᱠᱚᱨᱮ ᱱᱚᱝᱠᱟᱱ ᱞᱮᱠᱟᱱᱟᱜ ᱠᱷᱚᱵᱚᱨ ᱛᱟᱞᱟᱛᱮ ᱥᱮᱴᱮᱨᱚᱜ ᱠᱟᱱᱟ ᱢᱮᱱᱫᱚ ᱱᱚᱜᱼᱚᱭ ᱪᱟᱞᱟᱣᱮᱱ ᱠᱤᱪᱷᱩ ᱢᱟᱲᱟᱝᱨᱮ ᱵᱚᱭᱱᱟ ᱵᱟᱨᱛᱟ ᱦᱮᱡ ᱞᱮᱱ ᱛᱟᱦᱮᱱ ᱚᱱᱟ ᱵᱟᱨᱛᱟᱨᱮ ᱟᱹᱰᱤᱜᱟᱱ ᱞᱮᱠᱟᱱ ᱨᱮᱸᱜᱮᱡᱼᱚᱨᱮᱡ ᱦᱚᱲ ᱠᱚᱣᱟᱜ ᱚᱲᱟᱜᱼᱫᱩᱣᱟᱹᱨ ᱨᱟᱹᱯᱩᱫᱮᱱ ᱛᱟᱭᱚᱢ ᱰᱟᱹᱝᱨᱤ ᱠᱟᱰᱟ ᱵᱟᱱ ᱜᱟᱰᱟ ᱫᱟᱜ ᱨᱮᱠᱚ ᱵᱳᱦᱮᱞᱚᱜ ᱠᱟᱱᱟ ᱵᱳᱦᱮᱞ ᱮᱱᱟ ᱚᱱᱟ ᱞᱮᱠᱟᱱ ᱠᱷᱚᱵᱚᱨ ᱠᱚ ᱨᱮ ᱳ ᱴᱤᱵᱷᱤ ᱨᱮ ᱥᱚᱝᱵᱟᱫᱽ ᱨᱮ ᱥᱚᱢᱚᱭ ᱨᱮ ᱠᱷᱚᱵᱚᱨ ᱠᱟᱜᱚᱡᱽ ᱨᱮ ᱯᱟᱥᱱᱟᱣ ᱠᱟᱛᱮᱫ ᱫᱤᱥᱚᱢ ᱦᱚᱲᱠᱚ ᱵᱟᱲᱟᱭ ᱦᱚᱪᱚᱭᱮᱫ ᱠᱚᱣᱟ ᱟᱨ ᱡᱟᱦᱟᱸ ᱟᱛᱳ ᱫᱤᱥᱚᱢ ᱨᱮᱱᱟᱜ ᱜᱷᱚᱴᱚᱱᱟ ᱢᱮᱱᱫᱚ ᱢᱤᱫᱴᱤᱡ ᱚᱲᱟᱜᱨᱮ ᱠᱩᱢᱵᱽᱲᱩ ᱰᱟᱠᱟᱛ ᱦᱩᱭ ᱞᱮᱱᱠᱷᱟᱱ ᱨᱮ ᱥᱚᱸᱜᱮ ᱥᱚᱝᱠᱚ ᱩᱰᱩᱠᱮᱫᱼᱟ ᱚᱱᱟ ᱢᱟᱭᱫᱷᱚᱢ ᱛᱮᱜᱮ ᱡᱚᱛᱚ ᱡᱟᱦᱟᱸᱭ ᱰᱟᱠᱟᱛ ᱟᱠᱟᱫ ᱩᱱᱤᱦᱚᱸ ᱟᱡᱟᱜ ᱠᱷᱚᱡᱽᱼᱠᱷᱚᱵᱚᱨ ᱠᱚ ᱦᱟᱛᱟᱣᱮᱫ ᱛᱟᱭᱟ ᱚᱱᱟ ᱞᱮᱠᱟᱱᱟᱜ ᱜᱮ ᱛᱮᱦᱮᱧ ᱟᱛᱳᱼᱫᱤᱥᱚᱢ ᱨᱮ ᱟᱛᱳ ᱴᱚᱴᱷᱟᱨᱮ ᱵᱟᱲᱟᱭ ᱧᱟᱢᱚᱜ ᱠᱟᱱᱟ ᱠᱷᱚᱡᱽᱼᱠᱷᱚᱵᱚᱨ ᱫᱚ ᱵᱟᱝ ᱠᱚᱨᱮ ᱠᱷᱚᱱ ᱜᱮ